ᱥᱟᱱᱛᱷᱟᱞᱤ ᱛᱮ ᱚᱞ ᱚᱠᱛᱮ ᱥᱮ ᱨᱚᱲ ᱚᱠᱛᱮ ᱠᱚᱨᱮ ᱮᱸᱴᱠᱮᱴᱚᱬᱮ ᱫᱚ ᱱᱟᱥᱮ ᱱᱟᱥᱮ ᱦᱩᱭ ᱵᱟᱲᱟ ᱠᱟᱱ ᱜᱮᱭᱟ ᱪᱮᱫᱟᱜ ᱥᱮ ᱡᱚᱛᱚ ᱡᱟᱭᱜᱟ ᱨᱮ ᱢᱤᱫ ᱨᱚᱠᱚᱢ ᱢᱤᱫ ᱥᱚᱢᱟᱱ ᱵᱟᱠᱚ ᱨᱚᱲᱟ ᱦᱟᱱᱟ ᱴᱚᱴᱷᱟᱨᱮ ᱛᱷᱚᱲᱟ ᱡᱩᱫᱟᱹ ᱧᱚᱜ ᱠᱚ ᱨᱚᱲᱟ ᱱᱤᱭᱟᱹ ᱴᱚᱴᱷᱟ ᱨᱮ ᱛᱷᱚᱲᱟ ᱡᱩᱫᱟᱹ ᱧᱚᱜ ᱠᱚ ᱨᱚᱲᱟ ᱚᱱᱟ ᱞᱮᱠᱟᱛᱮ ᱨᱚᱲ ᱚᱠᱛᱮ ᱫᱚ ᱱᱟᱥᱮ ᱠᱟᱹᱴᱤᱡ ᱮᱸᱴᱠᱮᱴᱚᱬᱮ ᱦᱩᱭ ᱟᱠᱟᱱᱟ ᱟᱨ ᱚᱞ ᱚᱠᱛᱮ ᱨᱮᱫᱚ ᱮᱹ ᱵᱟᱝᱞᱟ ᱞᱮᱠᱟᱛᱮ ᱩᱱᱟᱹᱜ ᱥᱟᱱᱛᱷᱟᱞᱤ ᱛᱮ ᱚᱞ ᱠᱚ ᱵᱟᱝ ᱦᱩᱭ ᱵᱟᱲᱟᱜ ᱠᱟᱱᱛᱮ ᱚᱞ ᱚᱠᱛᱮ ᱫᱚ ᱚᱥᱩᱵᱤᱫᱷᱟ ᱦᱩᱭ ᱵᱟᱲᱟ ᱟᱠᱟᱱ ᱜᱮᱭᱟ ᱱᱚᱣᱟ ᱦᱚᱸ ᱡᱩᱫᱤ ᱵᱟᱝᱞᱟ ᱞᱮᱠᱟ ᱦᱩᱭᱩᱜᱼᱟ ᱪᱚᱨᱪᱟ ᱠᱚ ᱛᱟᱦᱚᱞᱮ ᱫᱚ ᱟᱨ ᱚᱱᱠᱟ ᱵᱟᱝ ᱦᱩᱭ ᱵᱟᱲᱟᱜᱼᱟ ᱚᱥᱩᱵᱤᱫᱷᱟ ᱫᱚ